ᱦᱮᱞᱳ ᱫᱚᱠᱟᱱ ᱵᱟᱹᱵᱩ ᱟᱢ ᱴᱷᱮᱡ ᱤᱱᱟᱹ ᱦᱤᱞᱳᱜ ᱪᱟᱞᱟᱣ ᱠᱟᱛᱮᱫ ᱡᱟᱦᱟᱸᱠᱩᱧ ᱚᱰᱟᱨ ᱞᱮᱫᱟ ᱯᱮᱠᱮᱴ ᱨᱮ ᱛᱚ ᱡᱚᱛᱚ ᱴᱷᱤᱠᱼᱴᱷᱟᱠ ᱜᱮᱭᱟ ᱡᱟᱦᱟᱸ ᱠᱚ ᱟᱨᱦᱚᱸ ᱠᱤᱪᱷᱩ ᱜᱟᱹᱞᱛᱤ ᱢᱮᱱᱟᱜᱼᱟ ᱚᱱᱟᱫᱚ ᱵᱟᱹᱧ ᱞᱟᱹᱭ ᱠᱟᱫ ᱢᱮᱭᱟ ᱡᱮᱢᱚᱱ ᱢᱤᱥᱴᱤ ᱛᱟᱨᱯᱚᱨᱮ ᱚᱱᱟ ᱤᱭᱟᱹ ᱥᱚᱱᱫᱮᱹᱥ ᱠᱚᱪᱩᱨᱤ ᱟᱨ ᱱᱚᱣᱟ ᱥᱤᱸᱜᱟᱹᱲᱟ ᱱᱚᱜᱼᱚ ᱱᱚᱣᱟ ᱠᱚ ᱛᱷᱚᱲᱟ ᱯᱮᱠᱮᱴ ᱨᱮᱢ ᱵᱷᱚᱨᱟᱣᱟ ᱟᱨ ᱚᱱᱟᱠᱚ ᱯᱮᱠᱮᱴᱤᱝ ᱠᱟᱛᱮᱫ ᱤᱧ ᱴᱷᱮᱱᱮᱢ ᱯᱳᱶᱪᱷᱟᱱᱤᱭᱟ ᱤᱧ ᱴᱷᱮᱱᱮᱢ ᱯᱳᱶᱪᱷᱟᱱᱤᱭᱟ ᱡᱚᱠᱷᱚᱱ ᱜᱮ ᱛᱚᱠᱷᱚᱱ ᱠᱷᱟᱡ ᱜᱮ ᱤᱧᱟᱹᱜ ᱚᱲᱟᱜ ᱠᱷᱚᱱ ᱟᱢᱫᱚ ᱵᱤᱞ ᱯᱮᱢᱮᱱᱴ ᱢᱤᱭᱟᱹᱧ ᱦᱳᱭᱥᱮ ᱟᱢ ᱱᱚᱣᱟ ᱠᱤᱱᱛᱩ ᱟᱞᱚᱢ ᱦᱤᱲᱤᱧᱟ ᱮᱠᱫᱚᱢ ᱚᱵᱳᱥᱥᱳᱭ ᱱᱚᱣᱟ ᱠᱚᱫᱚ ᱟᱢ ᱯᱮᱠᱮᱴᱟᱢ ᱦᱮᱸ ᱟᱨ ᱚᱱᱟ ᱡᱟᱦᱟᱧ ᱢᱮᱛᱟᱫᱢᱮ ᱛᱟᱦᱮᱱ ᱞᱟᱦᱟᱛᱮ ᱚᱱᱟᱠᱚ ᱟᱭᱴᱮᱢ ᱫᱚ ᱛᱟᱦᱮᱱ ᱜᱮᱭᱟ ᱟᱨ ᱱᱚᱣᱟ ᱚᱠᱟ ᱠᱚ ᱫᱚᱥᱟᱧ ᱞᱟᱹᱭᱟᱫ ᱢᱮ ᱚᱱᱟᱠᱚ ᱟᱭᱴᱮᱢ ᱟᱛᱮᱫ ᱯᱮᱠᱮᱴ ᱠᱟᱛᱮᱫ ᱤᱧ ᱴᱷᱮᱱᱮᱢ ᱟᱹᱜᱩᱭᱟ ᱟᱨ ᱟᱹᱜᱩ ᱠᱟᱛᱮᱫ ᱤᱧ ᱡᱟᱢ ᱧᱟᱢᱟᱢ ᱵᱤᱞ ᱦᱤᱥᱟᱹᱵᱽ ᱠᱟᱛᱮᱫ ᱤᱧ ᱮᱢᱟᱢᱟ ᱚᱲᱟᱜ ᱨᱮ